ᱱᱮᱛᱟᱨ ᱢᱟ ᱡᱟᱦᱟᱸᱭ ᱠᱚ ᱵᱟᱡᱟᱨ ᱫᱤᱥᱚᱢ ᱨᱮᱠᱚ ᱛᱟᱦᱮᱱ ᱠᱟᱱᱟ ᱩᱱᱠᱩ ᱢᱟ ᱟᱠᱚ ᱨᱮᱱ ᱜᱤᱫᱽᱨᱟᱹ ᱠᱚ ᱵᱟᱝᱞᱟ ᱵᱷᱟᱥᱟ ᱜᱮ ᱵᱮᱥᱤ ᱠᱚ ᱪᱮᱫᱚᱜ ᱠᱟᱱᱟ ᱛᱚ ᱟᱵᱚᱣᱟᱜ ᱥᱟᱱᱛᱟᱲ ᱵᱷᱟᱥᱟ ᱢᱟ ᱩᱱᱠᱩ ᱫᱚ ᱵᱟᱝᱠᱚ ᱵᱟᱲᱟᱭᱟ ᱡᱚᱠᱷᱚᱱ ᱟᱛᱳ ᱚᱲᱟᱜ ᱠᱚ ᱦᱤᱡᱩᱜᱼᱟ ᱜᱚᱲᱚᱢ ᱦᱟᱲᱟᱢ ᱜᱚᱲᱚᱢ ᱵᱩᱲᱦᱤ ᱛᱟᱠᱚ ᱥᱟᱱᱛᱟᱲ ᱛᱮᱠᱚ ᱨᱚᱲ ᱟᱠᱚᱣᱟ ᱛᱚ ᱩᱱᱠᱩ ᱢᱟ ᱚᱱᱟ ᱥᱟᱱᱛᱟᱲ ᱵᱷᱟᱥᱟ ᱵᱟᱠᱚ ᱪᱮᱫ ᱟᱠᱟᱱᱟ ᱛᱚ ᱵᱩᱡᱷᱟᱹᱣᱛᱮ ᱟᱹᱰᱤᱜᱟᱱ ᱜᱮ ᱮᱸᱴᱠᱮᱴᱚᱲᱮ ᱦᱳᱭᱳᱜᱼᱟ ᱜᱚᱜᱚ ᱵᱟᱵᱟ ᱛᱟᱠᱚ ᱚᱱᱟ ᱞᱟ ᱜᱤᱫ ᱥᱚᱪᱮᱛᱚᱱ ᱫᱚᱨᱠᱟᱨ ᱥᱟᱱᱛᱟᱲ ᱵᱷᱟᱥᱟ ᱫᱚ ᱟᱵᱚᱣᱟᱜ ᱟᱭᱳ ᱟᱲᱟᱝ ᱠᱟᱱᱟ ᱚᱱᱟ ᱫᱚ ᱪᱮᱫ ᱫᱚᱨᱠᱟᱨ ᱟᱵᱚᱣᱟᱜ ᱡᱮᱦᱮᱛᱩ ᱟᱵᱚ ᱫᱚ ᱥᱟᱱᱛᱟᱲ ᱠᱟᱱᱟ ᱵᱚᱱ ᱡᱚᱫᱤ ᱟᱵᱚᱣᱟᱜ ᱥᱟᱱᱛᱟᱲ ᱨᱮᱱᱟᱜ ᱟᱭᱩ ᱟᱲᱟᱝ ᱜᱮ ᱟᱵᱚ ᱵᱟᱵᱚᱱ ᱵᱟᱲᱟᱭᱟ ᱛᱟᱦᱚᱞᱮ ᱪᱤᱠᱟᱹ ᱞᱮᱠᱟᱛᱮ ᱦᱚᱲᱠᱚ ᱵᱩᱡᱽ ᱵᱚᱱᱟ ᱡᱮ ᱟᱵᱚ ᱫᱚ ᱥᱟᱱᱛᱟᱲ ᱠᱟᱱᱟ ᱵᱚᱱ ᱦᱮᱸ ᱵᱟᱝᱞᱟ ᱵᱷᱟᱥᱟ ᱦᱚᱸ ᱪᱮᱫ ᱫᱚᱨᱠᱟᱨ ᱥᱠᱩᱞ ᱠᱚᱞᱮᱡᱽ ᱠᱚᱨᱮ ᱯᱟᱲᱦᱟᱣ ᱞᱮᱱᱠᱷᱟᱱ ᱜᱚᱢᱠᱮ ᱠᱚᱠᱚ ᱞᱮᱠᱪᱟᱨ ᱞᱮᱠᱷᱟᱱ ᱥᱮ ᱚᱱᱟ ᱦᱚᱸᱠᱚ ᱮᱱᱰᱮ ᱠᱷᱟᱱ ᱠᱚ ᱵᱩᱡᱷᱟᱹᱣ ᱫᱟᱲᱮᱭᱟᱜ ᱡᱮ ᱵᱟᱝᱞᱟᱛᱮᱠᱚ ᱞᱮᱠᱪᱟᱨ ᱫᱟ ᱢᱮᱱᱛᱮ ᱠᱤᱱᱛᱩᱨ ᱟᱵᱚ ᱥᱟᱱᱛᱟᱲ ᱵᱷᱟᱥᱟ ᱫᱚ ᱪᱮᱫ ᱜᱮ ᱫᱚᱨᱠᱟᱨ